ᱱᱚᱣᱟ ᱵᱤᱨᱵᱷᱩᱢ ᱡᱮᱞᱟ ᱨᱮᱫᱚ ᱟᱭᱢᱟ ᱟᱭᱢᱟ ᱡᱟᱭᱜᱟ ᱧᱮᱞ ᱡᱟᱭᱜᱟ ᱢᱮᱱᱟᱜ ᱟᱠᱟᱫᱟ ᱡᱮᱢᱚᱱ ᱢᱮᱱᱟᱜ ᱟᱠᱟᱫᱟ ᱥᱟᱱᱛᱤᱱᱤᱠᱮᱛᱚᱱ ᱛᱟᱨᱯᱚᱨᱮ ᱢᱮᱱᱟᱜ ᱟᱠᱟᱫᱟ ᱠᱚᱝᱠᱟᱞᱤ ᱛᱚᱞᱟ ᱛᱟᱨᱯᱚᱨᱮ ᱢᱮᱱᱟᱜ ᱠᱟᱫᱟ ᱢᱟᱢᱟ ᱵᱷᱟᱜᱽᱱᱮ ᱯᱟᱦᱟᱲ ᱛᱟᱨᱯᱚᱨᱮ ᱡᱚᱭᱫᱮᱵᱽ ᱦᱚᱸ ᱢᱮᱱᱟᱜ ᱜᱮᱭᱟ ᱵᱚᱦᱩᱛ ᱵᱚᱦᱩᱛ ᱦᱚᱲ ᱧᱮᱧᱮᱞ ᱠᱚ ᱦᱤᱡᱩᱜᱼᱟ ᱡᱮᱢᱚᱱ ᱥᱟᱱᱛᱤᱱᱤᱠᱮᱛᱚᱱ ᱫᱚ ᱧᱮᱞ ᱠᱚ ᱦᱤᱡᱩᱜᱼᱟ ᱨᱚᱵᱤᱱᱫᱽᱨᱚᱱᱟᱛᱷ ᱴᱷᱟᱠᱩᱨᱮ ᱟᱹᱰᱤ ᱫᱤᱱ ᱱᱚᱰᱮᱜᱮ ᱛᱟᱦᱮᱸ ᱠᱟᱱᱟ ᱠᱟᱴᱤᱜ ᱠᱟᱴᱤᱜ ᱜᱤᱫᱽᱨᱟᱹ ᱯᱟᱲᱦᱟᱣ ᱠᱚ ᱛᱟᱭᱮ ᱠᱚᱵᱤᱛᱟᱭ ᱚᱞᱮᱜ ᱠᱟᱱ ᱛᱟᱦᱮᱸᱜᱼᱟ ᱯᱟᱲᱦᱟᱣᱮᱜ ᱠᱚ ᱛᱟᱦᱮᱸᱜ ᱟᱭ ᱛᱟᱨᱯᱚᱨᱮ ᱮᱱᱮᱡ ᱥᱮᱨᱮᱧ ᱦᱚᱸᱭ ᱪᱮᱫ ᱠᱚ ᱠᱟᱱ ᱛᱟᱦᱮᱸᱫᱼᱟ ᱟᱨ ᱦᱚᱸ ᱚᱱᱮᱠ ᱠᱤᱪᱷᱩᱭ ᱪᱮᱫ ᱟᱠᱚ ᱠᱟᱱ ᱛᱟᱦᱮᱸᱜᱼᱟ ᱠᱚᱵᱤᱛᱟ ᱛᱟᱨᱯᱚᱨᱮ ᱟᱵᱽᱨᱤᱛᱤ ᱡᱚᱛᱚ ᱠᱤᱪᱷᱩ ᱜᱮ ᱪᱮᱫ ᱟᱠᱚ ᱠᱟᱱ ᱛᱟᱦᱮᱸᱜᱼᱟ ᱟᱨ ᱠᱚᱝᱠᱟᱞᱤ ᱛᱚᱞᱟ ᱫᱚ ᱦᱩᱭᱩᱜ ᱠᱟᱱᱟ ᱢᱤᱫᱴᱮᱡ ᱢᱚᱱᱫᱤᱨ ᱡᱟᱭᱜ ᱟ ᱠᱟᱱᱟ ᱠᱟᱞᱤ ᱢᱚᱱᱫᱤᱨ ᱠᱟᱱᱟ ᱚᱸᱰᱮ ᱫᱚ ᱦᱚᱲ ᱠᱚ ᱵᱚᱦᱩᱛ ᱦᱚᱲ ᱯᱩᱡᱟᱹᱜ ᱠᱚ ᱦᱤᱡᱩᱜᱼᱟ ᱜᱟᱰᱤ ᱠᱚᱠᱚ ᱯᱩᱡᱟᱹᱜ ᱪᱚᱭᱟ ᱟᱨ ᱟᱠᱚ ᱦᱚᱸᱠᱚ ᱯᱩᱡᱟᱹᱭᱟ ᱚᱲᱟᱜ ᱫᱩᱣᱟᱹᱨ ᱞᱟᱹᱜᱤᱫ ᱛᱟᱨ ᱯᱚᱨᱮ ᱢᱟᱱᱚᱛ ᱟᱠᱚ ᱡᱟᱛᱮ ᱟᱠᱚᱣᱟᱜ ᱚᱲᱟᱜ ᱨᱮ ᱥᱚᱝᱥᱟᱨ ᱨᱮ ᱢᱚᱸᱡᱽ ᱦᱩᱭᱩᱜ ᱛᱟᱠᱚ ᱡᱮᱱᱚ ᱟᱨ ᱡᱟᱦᱟᱸᱱᱟᱜ ᱦᱚᱲ ᱫᱚ ᱮᱢᱚᱱ ᱮᱢᱚᱱ ᱦᱚᱲ ᱢᱮᱱᱟᱜ ᱠᱚᱣᱟ ᱪᱟᱠᱨᱤ ᱵᱟᱠᱨᱤ ᱧᱟᱢ ᱞᱟᱜᱤᱜ ᱦᱚᱸᱠᱚ ᱢᱟᱱᱚᱛᱟ ᱡᱟᱛᱮ ᱪᱟᱠᱨᱤ ᱵᱟᱠᱨᱤ ᱠᱚ ᱧᱟᱢ ᱚᱱᱟ ᱞᱟᱜᱤᱜ ᱠᱚ ᱢᱟᱱᱚᱛᱟ ᱚᱱᱟ ᱞᱟᱹᱜᱤᱫ ᱧᱮᱧᱮᱞ ᱠᱚ ᱪᱟᱞᱟᱜᱼᱟ ᱟᱨ ᱢᱟᱢᱟ ᱵᱷᱟᱜᱽᱱᱮ ᱯᱟᱦᱟᱲ ᱫᱚᱠᱚ ᱪᱟᱞᱟᱜᱼᱟ ᱠᱟᱨᱚᱱ ᱢᱟᱢᱟ ᱵᱷᱟᱜᱽᱱᱮ ᱯᱟᱦᱟᱲ ᱫᱚ ᱢᱮᱱᱟᱜᱼᱟ ᱵᱟᱨᱭᱟ ᱠᱚᱡ ᱵᱩᱨᱩ ᱡᱮᱢᱚᱱ ᱢᱤᱫᱴᱮᱡ ᱫᱚ ᱢᱮᱱᱟᱜᱼᱟ ᱢᱟᱢᱟ ᱢᱤᱫᱴᱮᱡ ᱫᱚ ᱢᱮᱱᱟᱜᱼᱟ ᱵᱷᱟᱜᱽᱱᱮ ᱚᱱᱟ ᱞᱟᱹᱜᱤᱫ ᱛᱮ ᱚᱱᱟ ᱵᱩᱨᱩ ᱧᱮᱞ ᱞᱟᱹᱜᱤᱫ ᱠᱚ ᱪᱟᱞᱟᱜᱼᱟ ᱟᱨ ᱡᱚᱭᱫᱮᱵᱽ ᱫᱚ ᱦᱩᱭᱩᱜ ᱠᱟᱱᱟ ᱢᱤᱜᱴᱮᱡ ᱥᱚᱨᱠᱟᱨᱤ ᱢᱮᱞᱟ ᱠᱟᱱᱟ ᱚᱱᱟ ᱥᱚᱨᱠᱟᱨᱤ ᱢᱮᱞᱟ ᱫᱚ ᱡᱚᱛᱚ ᱨᱚᱠᱚᱢ ᱦᱚᱲᱮᱢ ᱧᱟᱢ ᱠᱚᱣᱟ ᱵᱤᱵᱷᱤᱱᱱᱚ ᱨᱚᱠᱚᱢ ᱢᱩᱥᱞᱟᱹ ᱰᱚᱢ ᱦᱟᱰᱤ ᱡᱚᱛᱚ ᱨᱚᱠᱚᱢ ᱦᱚᱲ ᱜᱮᱢ ᱧᱟᱢ ᱠᱚᱣᱟ ᱚᱸᱰᱮ ᱫᱚ ᱨᱮᱸᱜᱮᱡ ᱚᱨᱮᱡ ᱦᱚᱲ ᱠᱚ ᱧᱮᱞ ᱠᱚᱣᱟ ᱠᱚ ᱟᱨ ᱚᱱᱟ ᱢᱮᱞᱟ ᱫᱚ ᱟᱹᱰᱤ ᱞᱟᱹᱴᱩ ᱢᱮᱞᱟ ᱦᱩᱭᱩᱜᱼᱟ